ᱦᱮᱞᱳ ᱵᱟᱝ ᱟᱸᱡᱚᱢᱚᱜ ᱠᱟᱱᱟ ᱦᱮᱸ ᱦᱮᱸ ᱱᱤᱛᱳᱜ ᱫᱚ ᱟᱸᱡᱚᱢ ᱧᱟᱢ ᱫᱟᱹᱧ ᱟᱸᱡᱚᱢ ᱧᱟᱢ ᱫᱟᱹᱧ ᱦᱮᱸᱢᱟ ᱚᱠᱚᱭᱮᱢ ᱞᱟᱹᱭ ᱮᱫᱟ ᱢᱟ ᱞᱟᱹᱭ ᱢᱮ ᱢᱟ ᱟᱪᱪᱷᱟ ᱦᱮᱸ ᱦᱮᱸ ᱦᱮᱸ ᱦᱮᱸ ᱟᱞᱮ ᱫᱚ ᱫᱩᱨᱜᱟᱹᱯᱩᱨ ᱯᱚᱥᱪᱷᱤᱢ ᱵᱚᱨᱫᱷᱚᱢᱟᱱ ᱫᱩᱨᱜᱟᱹᱯᱩᱨ ᱨᱮᱱ ᱫᱚ ᱡᱤᱭᱚᱱ ᱞᱮ ᱠᱷᱟᱸᱰᱟᱣ ᱮᱫᱟ ᱱᱤᱝᱠᱟᱹ ᱱᱚᱣᱟ ᱠᱚᱨᱮ ᱫᱚ ᱠᱚᱞ ᱠᱟᱹᱨᱠᱷᱟᱱᱟ ᱦᱚᱸ ᱢᱮᱱᱟᱜ ᱟᱛᱚ ᱟᱨ ᱥᱮᱛᱟᱜ ᱨᱮ ᱰᱤᱭᱩᱴᱤ ᱞᱮ ᱪᱟᱞᱟᱜᱼᱟ ᱰᱤᱭᱩᱴᱤ ᱠᱷᱚᱱᱞᱮ ᱦᱤᱡᱩᱜᱼᱟ ᱟᱨ ᱚᱠᱚᱭ ᱫᱚ ᱥᱚᱨᱠᱟᱨᱤ ᱨᱮ ᱚᱠᱚᱭ ᱫᱚ ᱵᱮᱥᱚᱨᱠᱟᱨᱤ ᱨᱮ ᱱᱤᱝᱠᱟᱹ ᱠᱟᱛᱮ ᱜᱮ ᱡᱤᱭᱚᱱ ᱞᱮ ᱠᱷᱟᱸᱰᱟᱣᱮᱫᱟ ᱟᱨ ᱮᱴᱟᱜ ᱮᱴᱟᱜ ᱠᱟᱹᱢᱤ ᱠᱚᱸᱦᱚ ᱢᱮᱱᱟᱜ ᱟᱠᱟᱫ ᱜᱮᱭᱟ ᱦᱮᱸ ᱟᱨ ᱟᱹᱛᱩ ᱫᱤᱥᱚᱢ ᱨᱮᱱ ᱜᱚᱜᱚ ᱵᱟᱵᱟ ᱛᱟᱠᱚ ᱫᱚ ᱩᱱᱠᱩ ᱫᱚ ᱟᱹᱛᱩ ᱴᱚᱞᱟ ᱵᱟᱨᱦᱮ ᱠᱟᱹᱢᱤ ᱠᱚ ᱪᱟᱞᱟᱜᱼᱟ ᱢᱟᱴᱷᱼᱜᱷᱟᱴ ᱠᱚ ᱢᱮᱱᱟᱜᱼᱟ ᱪᱟᱥᱵᱟᱥ ᱫᱟᱠᱚ ᱦᱩᱲᱩ ᱠᱚ ᱤᱨᱟᱠᱚ ᱨᱚᱦᱚᱭᱟᱠᱚ ᱛᱤᱞᱢᱤᱧ ᱟᱞᱩ ᱠᱚ ᱨᱚᱦᱚᱭᱟ ᱛᱟᱲᱟᱣᱟᱠᱚ ᱱᱚᱝᱠᱟ ᱢᱟᱴᱷᱮᱼᱜᱷᱟᱴᱮ ᱠᱟᱹᱢᱤ ᱠᱟᱛᱮᱫ ᱜᱮ ᱱᱩᱠᱩ ᱫᱚ ᱡᱤᱭᱚᱱ ᱠᱚ ᱠᱷᱟᱸᱰᱟᱣᱮᱫᱟ ᱟᱹᱛᱩ ᱴᱚᱞᱟ ᱨᱮᱱ ᱜᱚᱜᱚ ᱵᱟᱵᱟ ᱛᱟᱠᱚ ᱫᱚ ᱱᱤᱝᱠᱟᱹ ᱠᱟᱛᱮᱫ ᱜᱮ ᱟᱞᱮ ᱫᱚ ᱦᱮᱸ ᱦᱮᱸᱛᱚ ᱦᱮᱸᱛᱚ ᱦᱮᱸ ᱦᱮᱸ ᱚᱱᱛᱮ ᱫᱚ ᱵᱟᱭ ᱫᱟᱜᱽ ᱛᱮ ᱟᱯᱮ ᱥᱮᱫ ᱫᱚ ᱚᱻ ᱦᱮᱸ ᱦᱮᱸ ᱱᱚᱛᱮ ᱫᱚ ᱚᱱᱠᱟ ᱠᱟᱹᱢᱤ ᱫᱚ ᱧᱟᱢᱚᱜ ᱜᱮᱭᱟ ᱵᱟᱨᱚ ᱢᱟᱥ ᱜᱮ ᱟᱫᱚ ᱠᱟᱹᱢᱤ ᱞᱮᱠᱷᱟᱱ ᱫᱚ ᱡᱤᱭᱚᱱ ᱫᱚ ᱠᱷᱟᱸᱰᱟᱜ ᱜᱮᱭᱟ ᱴᱷᱤᱠᱜᱮᱭᱟ ᱢᱟ ᱦᱮᱸ ᱡᱚᱦᱟᱨ ᱜᱮ ᱡᱚᱦᱟᱨ ᱜᱮ ᱦᱮᱸ ᱦᱮᱸ ᱟᱨᱚ ᱱᱚᱝᱠᱟ ᱜᱮ ᱯᱷᱳᱱ ᱵᱟᱲᱟᱭ ᱢᱮ ᱦᱮᱸ ᱦᱮᱸ